ᱤᱛᱩᱱ ᱟᱥᱲᱟ ᱛᱟᱭᱚᱢ ᱡᱟᱦᱟᱸ ᱟᱭᱩᱵ ᱵᱮᱲᱟ ᱴᱤᱭᱩᱥᱚᱱ ᱪᱟᱞᱟᱜ ᱨᱮᱱᱟᱜ ᱠᱟᱛᱷᱟ ᱵᱚᱱ ᱢᱮᱱ ᱮᱫᱟᱟ ᱚᱱᱟ ᱫᱚ ᱤᱧ ᱢᱚᱱᱮᱭᱟ ᱪᱮᱫ ᱵᱷᱟᱜᱮ ᱜᱮᱭᱟ ᱪᱮᱫᱟᱜ ᱥᱮ ᱢᱤᱫᱴᱟᱱ ᱜᱤᱫᱽᱨᱟᱹ ᱡᱚᱛᱚ ᱵᱤᱥᱚᱭᱨᱮ ᱥᱚᱢᱟᱱ ᱫᱚ ᱵᱟᱭ ᱦᱩᱭ ᱫᱟᱲᱮᱭᱟᱜᱼᱟ ᱥᱚᱢᱟᱱ ᱵᱷᱟᱹᱜᱤ ᱫᱚ ᱵᱟᱝ ᱮ ᱦᱩᱭ ᱫᱟᱲᱮᱭᱟᱜᱼᱟ ᱟᱨ ᱮᱥᱠᱩᱞ ᱨᱮᱫᱚ ᱢᱤᱫᱴᱟᱱ ᱠᱞᱟᱥᱨᱮ ᱢᱤᱫᱴᱟᱱ ᱴᱤᱪᱟᱨ ᱛᱤᱨᱤᱥ ᱛᱷᱮᱠᱮ ᱯᱚᱸᱭᱛᱨᱤᱥᱴᱤ ᱜᱤᱫᱽᱨᱟᱹᱭ ᱯᱟᱲᱦᱟᱣ ᱠᱚᱣᱟ ᱚᱱᱟᱦᱚᱸ ᱯᱚᱭᱛᱟᱞᱞᱤᱥ ᱢᱤᱱᱤᱴ ᱠᱤ ᱢᱤᱫ ᱜᱷᱚᱱᱴᱟ ᱴᱟᱭᱤᱢ ᱛᱟᱸᱦᱮᱱ ᱠᱟᱱᱟ ᱤᱱᱟᱹ ᱢᱚᱫᱽᱫᱷᱮ ᱨᱮ ᱟᱢᱨᱮᱱ ᱜᱤᱫᱽᱲᱨᱟᱹ ᱡᱟᱦᱟᱸᱭ ᱯᱟᱲᱦᱟᱣ ᱠᱮᱫᱮᱭᱟᱠᱚ ᱚᱱᱟ ᱟᱭᱢᱟ ᱜᱤᱫᱽᱨᱟᱹ ᱜᱮ ᱵᱟᱠᱚ ᱠᱮᱪ ᱫᱟᱲᱮᱭᱟᱫᱟ ᱠᱤᱪᱷᱩ ᱫᱚᱠᱚ ᱵᱩᱡᱷᱟᱣᱟ ᱠᱤᱪᱷᱩ ᱫᱚ ᱵᱟᱝᱠᱚ ᱵᱩᱡᱷᱟᱹᱣ ᱫᱟᱲᱮᱭᱟᱜᱼᱟ ᱠᱤᱪᱷᱩ ᱫᱚ ᱛᱷᱚᱲᱟᱭ ᱵᱩᱡᱷᱟᱹᱣ ᱟᱠᱟᱫᱟ ᱢᱮᱱᱠᱷᱟᱱ ᱩᱱᱤ ᱴᱤᱪᱟᱨ ᱫᱚᱯ ᱢ ᱤᱫᱴᱟᱱ ᱴᱚᱯᱤᱠ ᱨᱮᱫᱚ ᱫᱤᱱᱟᱹᱢ ᱛᱚ ᱵᱟᱭ ᱯᱟᱲᱦᱟᱣ ᱠᱚᱣᱟ ᱥᱚᱢᱵᱷᱚᱵ ᱦᱚᱸ ᱵᱟᱝ ᱠᱟᱱᱟ ᱥᱤᱞᱮᱵᱟᱥ ᱪᱟᱵᱟ ᱞᱟᱜᱟᱜᱼᱟ ᱩᱱᱠᱩᱱᱜᱤᱫᱽᱨᱟ ᱠᱚ ᱵᱩᱡᱷᱟᱹᱣ ᱠᱟᱫᱟ ᱩᱱᱠᱩ ᱞᱟᱹᱜᱤᱫ ᱫᱚ ᱚᱥᱩᱵᱤᱫᱷᱟ ᱫᱚ ᱵᱟᱹᱱᱩᱜᱼᱟ ᱦᱮᱸ ᱡᱮ ᱴᱤᱭᱩᱥᱚᱱ ᱞᱟᱜᱟᱜ ᱜᱮᱭᱟ ᱢᱮᱱᱠᱷᱟᱱ ᱡᱟᱦᱟᱸᱭ ᱵᱟᱭ ᱵᱩᱡᱷᱟᱹᱣ ᱫᱟᱲᱮᱭᱟᱫᱟ ᱥᱮ ᱚ ᱴᱤᱭᱩᱥᱚᱱ ᱨᱮᱠᱚ ᱯᱟᱲᱦᱟᱣ ᱮᱜ ᱠᱚᱣᱟ ᱚᱱᱟ ᱡᱤᱱᱤᱥ ᱛᱟᱲᱟ ᱛᱟᱲᱤ ᱵᱟᱭ ᱥᱟᱵ ᱫᱟᱲᱮᱭᱟᱜ ᱠᱟᱱᱟ ᱩᱱᱤᱭᱟᱜ ᱵᱮᱥᱤᱠ ᱟᱭᱢᱟ ᱡᱤᱱᱤᱥ ᱵᱟᱝ ᱵᱟᱲᱟᱭ ᱛᱮᱜᱮ ᱵᱟᱭ ᱥᱟᱵ ᱦᱚᱫ ᱫᱟᱲᱮᱜ ᱠᱟᱱᱟ ᱚᱱᱟ ᱠᱚ ᱠᱟᱹᱴᱤᱡ ᱞᱟᱦᱟ ᱠᱷᱚᱱ ᱵᱟᱝ ᱵᱟᱲᱟᱭ ᱢᱮᱱᱟᱜ ᱛᱟᱭ ᱨᱮᱜᱮ ᱥᱮ ᱵᱩᱡᱷᱟᱹᱣ ᱛᱮ ᱠᱟᱹᱴᱤᱡ ᱥᱚᱢᱚᱭ ᱞᱟᱜᱟᱣ ᱟᱭ ᱞᱟᱹᱜᱤᱫ ᱛᱮᱜᱮ ᱵᱟᱭ ᱥᱟᱵ ᱦᱚᱫ ᱫᱟᱲᱮᱭᱟᱜ ᱠᱟᱱᱟ ᱢᱮᱱᱠᱷᱟᱱ ᱩᱱᱟᱹᱜ ᱜᱟᱱ ᱥᱚᱢᱚᱭ ᱨᱮᱫᱚ ᱴᱤᱪᱟᱨ ᱡᱚᱛᱚ ᱦᱚᱲ ᱫᱚ ᱟᱞᱟᱫᱟ ᱠᱟᱛᱮᱫ ᱟᱞᱟᱫᱟ ᱠᱟᱛᱮᱫ ᱵᱟᱭ ᱵᱩᱡᱷᱟᱹᱣ ᱫᱟᱲᱮᱭᱟ ᱠᱚᱣᱟ ᱡᱟᱸᱦᱟᱭ ᱜᱤᱫᱽᱨᱟᱹ ᱵᱟᱭ ᱵᱩᱡᱷᱟᱹᱣᱟ ᱢᱚᱱᱮ ᱦᱩᱭᱩᱜ ᱠᱟᱱ ᱛᱟᱭᱟ ᱤᱧ ᱵᱟᱹᱧ ᱵᱩᱡᱷᱟᱹᱣᱫᱟ ᱜᱟᱨᱡᱮᱱ ᱟᱜ ᱚᱵᱚᱥᱥᱳᱭ ᱫᱚᱨᱠᱟᱨ ᱠᱟᱱᱟ ᱤᱧ ᱨᱮᱱ ᱜᱤᱫᱽᱨᱟᱹ ᱡᱟᱸᱦᱟᱛᱮ ᱛᱟᱭᱚᱢᱚᱜ ᱠᱟᱱᱟ ᱡᱚᱛᱚ ᱦᱚᱲ ᱠᱷᱚᱱ ᱚᱱᱟ ᱡᱟᱭᱜᱟ ᱨᱮ ᱩᱱᱠᱩ ᱥᱚᱢᱟᱱ ᱥᱚᱢᱟᱱ ᱤᱫᱤ ᱡᱮ ᱴᱤᱭᱩᱥᱚᱱ ᱮᱢ ᱠᱟᱛᱮᱫ ᱡᱮ ᱵᱤᱥᱟᱞ ᱠᱤᱪᱷᱩᱧ ᱠᱚᱨᱟᱣ ᱦᱚᱪᱚᱭᱮᱭᱟ ᱚᱱᱠᱟ ᱢᱮᱱ ᱫᱚ ᱵᱟᱝ ᱥᱩᱫᱷᱩ ᱵᱟᱹᱠᱤ ᱜᱤᱫᱽᱨᱟᱹ ᱠᱚ ᱥᱚᱢᱟᱱ ᱥᱚᱢᱟᱱᱛᱮ ᱟᱢᱨᱮᱱ ᱜᱤᱫᱽᱨᱟᱹ ᱥᱮ ᱡᱟᱦᱟᱸᱭ ᱜᱤᱫᱽᱨᱟᱹ ᱛᱟᱭᱚᱢ ᱠᱟᱟᱱᱟᱭ ᱩᱱᱤᱦᱚᱸ ᱵᱟᱹᱠᱤ ᱜᱤᱫᱽᱨᱟᱹ ᱥᱚᱢᱟᱱᱨᱮ ᱤᱫᱤ ᱱᱚᱶᱟ ᱫᱚ ᱟᱹᱰᱤᱜᱮ ᱫᱚᱨᱠᱟᱨ ᱠᱟᱱᱟ ᱛᱮᱦᱤᱧᱟᱜ ᱫᱤᱱᱨᱮ ᱢᱚᱱᱮᱭᱮᱜᱼᱟ